ᱟᱵᱚ ᱟᱛᱳ ᱫᱤᱥᱚᱢ ᱥᱤᱠᱷᱱᱟᱹᱛ ᱞᱟᱹᱜᱤᱫ ᱛᱮ ᱥᱚᱨᱠᱟᱨ ᱱᱤᱛᱚᱜ ᱜᱚᱵᱷᱚᱨᱢᱮᱱᱴ ᱯᱟᱦᱴᱟ ᱠᱷᱚᱱ ᱟᱝᱜᱚᱱᱳᱣᱟᱲᱤ ᱥᱮ ᱜᱚᱵᱷᱚᱨᱮᱱᱴ ᱥᱠᱩᱞ ᱠᱚ ᱪᱟᱹᱞᱩ ᱠᱟᱫᱟ ᱱᱤᱭᱩ ᱮᱰᱩᱠᱮᱥᱚᱱ ᱯᱚᱞᱤᱥᱤ ᱞᱮᱠᱟᱛᱮ ᱛᱚᱵᱮ ᱱᱚᱣᱟᱨᱮ ᱡᱟᱦᱟᱸ ᱯᱟᱲᱦᱟᱣ ᱞᱟᱹᱭ ᱦᱚᱪᱚ ᱠᱟᱜᱼᱟ ᱟᱭᱳ ᱟᱲᱟᱝ ᱛᱮ ᱚᱞᱚᱜ ᱯᱟᱲᱦᱟᱣ ᱱᱚᱣᱟᱠᱚ ᱩᱱᱟᱹᱜ ᱟᱹᱣᱨᱤ ᱦᱟᱨᱟ ᱵᱩᱨᱩᱜᱼᱟ ᱥᱮ ᱟᱵᱚᱣᱟᱜ ᱟᱭᱳ ᱟᱲᱟᱝ ᱥᱟᱱᱛᱟᱲᱤ ᱱᱤᱛᱚᱜ ᱡᱟᱦᱟᱸ ᱢᱮᱱᱟᱜ ᱠᱟᱫᱟ ᱥᱟᱱᱛᱟᱲᱤ ᱵᱞᱮᱴ ᱨᱮ ᱱᱚᱣᱟ ᱨᱮᱦᱚᱸ ᱥᱟᱱᱛᱟᱲᱤ ᱚᱞ ᱪᱤᱠᱤ ᱛᱮ ᱵᱟᱲᱟᱭᱟᱱ ᱦᱚᱲ ᱠᱚ ᱠᱚᱢ ᱢᱮᱱᱟᱜ ᱠᱟᱜ ᱠᱚᱣᱟ ᱟᱨ ᱱᱚᱣᱟ ᱨᱮ ᱚᱝᱜᱚᱱᱚᱣᱟᱲᱤ ᱠᱚᱨᱮᱜ ᱚᱱᱠᱟ ᱥᱟᱱᱛᱟᱲᱤ ᱚᱞ ᱪᱤᱠᱤ ᱵᱟᱲᱟᱭᱟᱱ ᱟᱪᱮᱫ ᱠᱚ ᱵᱟᱹᱱᱩᱜ ᱟᱠᱟᱫ ᱠᱚᱣᱟ ᱚᱱᱟᱛᱮ ᱡᱚᱛᱷᱟᱛ ᱡᱟᱦᱟᱸ ᱥᱤᱠᱷᱱᱟᱹᱛ ᱦᱩᱭᱩᱜ ᱫᱚᱨᱠᱟᱨ ᱚᱱᱟᱫᱚ ᱵᱟᱠᱚ ᱧᱟᱢᱮᱫᱼᱟ ᱟᱨ ᱜᱤᱫᱽᱨᱟᱹ ᱠᱚ ᱡᱟᱦᱟᱸ ᱜᱚᱵᱷᱚᱨᱢᱮᱱᱴ ᱥᱠᱩᱞ ᱨᱮ ᱡᱟᱦᱟᱸ ᱧᱮᱞᱚᱜᱚᱜ ᱠᱟᱱᱟ ᱱᱩᱠᱩ ᱢᱟᱪᱮᱫ ᱠᱚ ᱩᱱᱠᱩ ᱢᱟ ᱮᱴᱟᱜ ᱠᱟᱹᱢᱤ ᱨᱮᱠᱚ ᱡᱚᱲᱟᱜ ᱠᱟᱱ ᱯᱟᱲᱦᱟᱣ ᱠᱚ ᱴᱷᱤᱠ ᱢᱚᱛᱳ ᱵᱟᱠᱚ ᱯᱟᱲᱦᱟᱣ ᱫᱟᱲᱮᱭᱟᱠᱚ ᱠᱟᱱᱛᱮ ᱱᱚᱣᱟ ᱱᱩᱠᱩ ᱯᱨᱟᱭᱵᱷᱮᱴ ᱥᱠᱩᱞ ᱠᱚᱨᱮ ᱠᱚ ᱵᱷᱚᱨᱛᱤᱜ ᱠᱟᱱᱟ ᱟᱨ ᱚᱱᱟ ᱠᱚᱨᱮ ᱠᱚ ᱯᱟᱲᱦᱟᱜ ᱠᱟᱱᱟ ᱚᱱᱟᱛᱮ ᱜᱚᱵᱷᱚᱨᱢᱮᱱᱴ ᱥᱠᱩᱞ ᱨᱮ ᱜᱤᱫᱽᱨᱟᱹ ᱠᱚ ᱠᱚᱢᱚᱜ ᱠᱟᱱᱟ ᱟᱨ ᱱᱚᱣᱟ ᱟᱵᱚ ᱱᱤᱛᱚᱜ ᱟᱹᱰᱤ ᱞᱟᱹᱠᱛᱤ ᱠᱟᱱᱟ ᱟᱵᱚᱣᱟᱜ ᱡᱟᱱᱟᱢ ᱯᱟᱹᱨᱥᱤ ᱡᱟᱦᱟᱸ ᱱᱤᱭᱩ ᱮᱰᱩᱠᱮᱥᱚᱱ ᱯᱚᱞᱤᱥᱤ ᱞᱟᱹᱭ ᱠᱟᱜᱼᱟᱭ ᱞᱮᱝᱜᱩᱭᱮᱡᱽ ᱵᱤᱥᱤᱥ ᱡᱟᱦᱟᱸ ᱯᱟᱲᱦᱟᱜ ᱨᱮᱱᱟᱜ ᱠᱟᱛᱷᱟᱭ ᱞᱟᱹᱭ ᱠᱟᱜᱼᱟᱭ ᱡᱟᱱᱟᱢ ᱯᱟᱹᱨᱥᱤ ᱟᱨ ᱚᱱᱟ ᱨᱟᱡᱽ ᱨᱮᱱᱟᱜ ᱯᱟᱹᱨᱥᱤ ᱥᱮ ᱢᱤᱫᱴᱟᱹᱝ ᱡᱮᱜᱮᱛ ᱯᱟᱹᱨᱥᱤ ᱱᱚᱣᱟ ᱠᱚ ᱡᱚᱛᱚ ᱨᱮᱱᱟᱜ ᱜᱮᱭᱟᱱ ᱜᱮ ᱟᱹᱰᱤ ᱞᱟᱹᱠᱛᱤ ᱠᱟᱱᱟ ᱚᱱᱠᱟ ᱞᱮᱠᱟᱛᱮ ᱯᱟᱲᱦᱟᱣ ᱫᱚ ᱟᱹᱰᱤ ᱞᱟᱹᱠᱛᱤ ᱠᱟᱱᱟ